ᱤᱧ ᱫᱚ ᱜᱟᱭᱟᱱ ᱚᱞ ᱛᱤᱧ ᱦᱮᱣᱟᱣᱟ ᱫᱤᱱᱟᱹᱢ ᱥᱮᱛᱟᱜ ᱟᱨ ᱥᱤᱸᱜᱟᱹᱬ ᱚᱠᱛᱮ ᱚᱱᱟ ᱚᱠᱛᱚ ᱨᱮ ᱤᱧᱮ ᱩᱭᱦᱟᱹᱨᱤᱧᱟᱹ ᱜᱟᱭᱟᱱ ᱚᱞ ᱞᱟᱹᱜᱤᱫ ᱛᱮ ᱱᱚᱣᱟ ᱚᱞ ᱟᱹᱨᱤ ᱫᱚ ᱫᱤᱱᱟᱹᱢ ᱥᱮᱛᱟᱜ ᱟᱨ ᱥᱤᱸᱜᱟᱹᱬ ᱵᱮᱲᱟ ᱚᱞᱼᱛᱚᱞ ᱦᱩᱭᱩᱜᱼᱟ ᱱᱚᱝᱠᱟᱛᱮ ᱤᱧᱟᱜ ᱚᱞ ᱟᱨᱤ ᱫᱚ ᱵᱟᱹᱡᱟᱹᱭ ᱛᱟᱦᱮᱸᱱᱟ